ᱦᱮᱞᱳ ᱦᱮᱸ ᱞᱟᱹᱭ ᱢᱮ ᱦᱮᱸ ᱤᱧᱫᱚ ᱢᱟ ᱡᱷᱤ ᱵᱩᱰᱷᱤ ᱠᱟᱹᱱᱟᱹᱧ ᱞᱟᱹᱭ ᱢᱮ ᱵᱟᱝ ᱱᱤᱭᱟᱹᱢ ᱠᱚᱫᱚ ᱡᱚᱛᱚ ᱜᱮ ᱢᱤᱫ ᱜᱮᱭᱟ ᱟᱫᱚ ᱚᱱᱛᱮ ᱫᱚ ᱟᱭᱢᱟ ᱫᱤᱱ ᱠᱚ ᱵᱟᱯᱞᱟᱜᱼᱟ ᱟᱹᱰᱤ ᱜᱟᱱ ᱠᱚ ᱨᱟᱹᱥᱠᱟᱹᱭᱟ ᱟᱨ ᱱᱚᱛᱮ ᱟᱵᱚ ᱯᱚᱥᱪᱤᱢ ᱵᱚᱝᱜᱚ ᱨᱮᱫᱚ ᱚᱱᱠᱟ ᱵᱟᱨ ᱫᱤᱱ ᱯᱮ ᱫᱤᱱ ᱠᱚ ᱵᱟᱯᱞᱟᱜ ᱠᱟᱱᱟ ᱠ ᱚᱱᱠᱟ ᱱᱤᱭᱚᱢ ᱫᱚ ᱮᱠᱤᱭ ᱜᱮᱭᱟ ᱡᱚᱛᱚ ᱜᱮ ᱦᱮᱸ ᱡᱚᱛᱚ ᱱᱤᱭᱚᱢ ᱫᱚ ᱢᱤᱫ ᱜᱮᱭᱟ ᱵᱟᱦᱟ ᱥᱚᱨᱦᱟᱭ ᱫᱚ ᱱᱟᱥᱮᱭᱟᱜ ᱞᱟᱦᱟ ᱛᱟᱭᱱᱚᱢ ᱦᱩᱭᱩᱜ ᱠᱟᱱᱟ ᱚᱱᱛᱮ ᱤᱭᱟᱹ ᱡᱷᱟᱲᱠᱷᱚᱸᱰ ᱥᱮᱫ ᱫᱚ ᱚᱱᱛᱮ ᱫᱚ ᱚᱱᱟ ᱠᱟᱹᱞᱤᱯᱩᱡᱟᱹ ᱦᱩᱭᱩᱜ ᱠᱟᱱ ᱩᱱ ᱡᱚᱠᱷᱚᱡ ᱠᱚ ᱥᱚᱦᱚᱨᱟᱭᱚᱜ ᱠᱟᱱᱟ ᱟᱨ ᱟᱵᱚ ᱱᱚᱛᱮ ᱯᱚᱥᱪᱤᱢ ᱵᱚᱝᱜᱚ ᱨᱮᱫᱚ ᱚᱱᱠᱟ ᱯᱷᱟᱹᱜᱩᱱ ᱪᱟᱸᱫᱚ ᱦᱩᱭᱩᱜ ᱵᱚᱞᱚᱜ ᱩᱱ ᱡᱚᱠᱷᱚᱡ ᱠᱚ ᱥᱟᱦᱚᱨᱟᱭᱚᱜᱼᱟ ᱱᱚᱱᱛᱮ ᱫᱚ ᱦᱮᱸ ᱱᱤᱭᱚᱢ ᱠᱚᱫᱚ ᱡᱚᱛᱚ ᱢᱤᱫ ᱜᱮᱭᱟ ᱚᱱᱟ ᱨᱮᱦᱚᱸ ᱥᱚᱦᱚᱨᱟᱭ ᱨᱮᱦᱚᱸ ᱴᱷᱤᱠᱜᱮᱭᱟ